ᱤᱧᱟᱹᱜ ᱴᱚᱴᱷᱟ ᱫᱚ ᱦᱩᱭᱩᱜ ᱠᱟᱱᱟ ᱥᱟᱱᱛᱤᱱᱤᱠᱮᱛᱚᱱ ᱟᱞᱮ ᱥᱟᱱᱛᱤᱱᱮᱠᱮᱛᱚᱱ ᱨᱮᱭᱟᱜ ᱡᱚᱛᱚ ᱠᱷᱚᱱ ᱵᱤᱠᱠᱷᱟᱛᱚ ᱡᱤᱱᱤᱥ ᱫᱚ ᱦᱩᱭᱩᱜ ᱠᱟᱱᱟ ᱠᱤᱪᱨᱤᱪ ᱩᱯᱚᱨᱮ ᱰᱤᱡᱟᱭᱤᱱ ᱚᱱᱟ ᱫᱚᱠᱚ ᱢᱮᱱᱟ ᱠᱟᱸᱛᱷᱟᱥᱴᱤᱪ ᱵᱟᱴᱤᱠ ᱦᱟᱥᱟ ᱨᱮᱭᱟᱜ ᱠᱟᱹᱢᱤ ᱢᱮᱲᱦᱮᱫ ᱨᱮᱭᱟᱜ ᱠᱟᱹᱢᱤ ᱜᱚᱭᱱᱟ ᱤᱛᱛᱟᱫᱤ ᱟᱹᱰᱤ ᱢᱚᱸᱡᱽ ᱠᱚ ᱵᱮᱱᱟᱣᱟ